ᱤᱧ ᱟᱹᱭᱩᱼᱵᱟᱵᱟ ᱥᱟᱞᱟᱜ ᱟᱹᱰᱤ ᱡᱟᱭᱜᱟ ᱜᱮ ᱫᱟᱬᱟᱱᱤᱧ ᱪᱟᱞᱟᱣ ᱠᱟᱱᱟ ᱡᱮᱢᱚᱱ ᱥᱩᱢᱩᱫᱽ ᱵᱩᱨᱩ ᱱᱟᱜᱟᱢ ᱴᱷᱟᱶ ᱫᱷᱚᱨᱚᱢ ᱴᱷᱟᱶ ᱯᱮᱲᱟ ᱚᱲᱟᱜ ᱟᱹᱰᱤ ᱡᱟᱭᱜᱟ ᱜᱤᱧ ᱪᱟᱞᱟᱣ ᱠᱟᱱᱟ ᱥᱩᱢᱩᱫᱽ ᱫᱟᱬᱟᱱ ᱤᱧ ᱟᱹᱰᱤ ᱵᱷᱟᱜᱮᱧ ᱵᱩᱡᱷᱟᱹᱣᱟ ᱥᱩᱢᱩᱫᱽ ᱨᱮᱱᱟᱜ ᱡᱟᱦᱟᱸ ᱰᱷᱮᱣ ᱦᱮᱞᱠᱟᱣ ᱦᱤᱡᱩᱜᱼᱟ ᱚᱱᱟ ᱧᱮᱞᱛᱮ ᱟᱹᱰᱤ ᱵᱷᱟᱜᱮᱧ ᱧᱮᱞᱟ ᱟᱨ ᱥᱩᱢᱩᱫᱽ ᱨᱮᱱᱟᱜ ᱰᱷᱮᱣ ᱦᱮᱡ ᱠᱟᱛᱮᱜ ᱡᱟᱦᱟᱸ ᱫᱷᱤᱨᱤ ᱨᱮ ᱛᱟᱨᱠᱳᱜᱼᱟ ᱚᱱᱟ ᱛᱟᱨᱠᱳ ᱨᱮᱱᱟᱜ ᱡᱟᱦᱟᱸ ᱥᱟᱰᱮ ᱚᱱᱟ ᱟᱸᱡᱚᱢ ᱜᱮ ᱥᱟᱱᱟᱧᱟ ᱟᱨ ᱵᱤᱨᱼᱵᱩᱨᱩ ᱵᱤᱨᱼᱵᱩᱨᱩ ᱨᱮᱦᱚᱸ ᱫᱟᱬᱟᱱᱤᱧ ᱪᱟᱞᱟᱣ ᱠᱟᱱᱟ ᱵᱤᱨᱼᱵᱩᱨᱩ ᱫᱟᱨᱮᱼᱱᱟᱹᱲᱤ ᱧᱮᱞ ᱡᱚᱝ ᱛᱮ ᱟᱹᱰᱤ ᱪᱮᱦᱨᱟᱧ ᱵᱩᱡᱷᱟᱹᱣᱟ ᱵᱤᱨᱼᱵᱩᱨᱩᱨᱮ ᱪᱮᱬᱮ ᱠᱚ ᱡᱟᱦᱟᱸ ᱚᱵᱚᱥᱛᱷᱟ ᱠᱚ ᱱᱟᱜ ᱟᱣᱟᱡᱽ ᱟᱸᱡᱚᱢ ᱛᱮᱦᱚᱸ ᱟᱹᱰᱤ ᱵᱷᱟᱹᱜᱤᱧ ᱵᱩᱡᱷᱟᱹᱣᱟ ᱱᱟᱜᱟᱢ ᱴᱷᱟᱶ ᱱᱟᱜᱟᱢ ᱴᱷᱟᱶ ᱦᱚᱸ ᱪᱟᱞᱟᱣ ᱵᱟᱲᱟ ᱦᱩᱭ ᱠᱟᱱ ᱜᱮᱭᱟ ᱡᱮᱢᱚᱱ ᱜᱩᱨᱩ ᱜᱚᱢᱠᱮᱭᱟᱜ ᱡᱟᱱᱟᱢ ᱚᱲᱟᱜ ᱚᱸᱰᱮ ᱦᱚᱸ ᱚᱸᱰᱮᱱᱟᱜ ᱯᱨᱟᱠᱨᱤᱛᱤᱠ ᱫᱨᱤᱥᱥᱚ ᱚᱱᱟ ᱦᱚᱸ ᱟᱹᱰᱤ ᱢᱚᱡᱽᱼᱟ ᱫᱷᱚᱨᱚᱢ ᱴᱷᱟᱶ ᱨᱮᱦᱚᱧ ᱪᱟᱞᱟᱣ ᱠᱟᱱᱟ ᱫᱷᱚᱨᱚᱢ ᱴᱷᱟᱶ ᱨᱮ ᱚᱸᱰᱮ ᱢᱟ ᱟᱵᱚ ᱥᱟᱱᱛᱟᱲᱟᱜ ᱮᱱᱮᱡ ᱥᱮᱨᱮᱧ ᱡᱚᱛᱚ ᱠᱤᱪᱷᱩ ᱜᱮ ᱫᱚᱢᱮ ᱨᱟᱹᱥᱠᱟᱹ ᱜᱤᱧ ᱟᱹᱭᱠᱟᱹᱣᱟ ᱟᱨ ᱯᱮᱲᱟ ᱚᱲᱟᱜ ᱯᱮᱲᱟ ᱚᱲᱟᱜ ᱢᱟ ᱟᱨ ᱵᱷᱟᱹᱜᱤ ᱜᱮ ᱵᱩᱡᱷᱟᱹᱜᱼᱟ ᱠᱟᱨᱚᱱ ᱚᱸᱰᱮ ᱫᱚ ᱟᱹᱰᱤ ᱟᱭᱢᱟ ᱦᱚᱲ ᱥᱟᱞᱟᱜ ᱮᱢ ᱧᱟᱯᱟᱢᱟ ᱱᱤᱡᱮᱨ ᱯᱮᱲᱟ ᱠᱚ ᱥᱟᱞᱟᱜ ᱮᱢ ᱧᱟᱯᱟᱢᱟ ᱡᱷᱚᱛᱚᱦᱚᱲ ᱥᱟᱞᱟᱜ ᱜᱚᱞᱯᱷᱚ ᱠᱚ ᱦᱩᱭᱩᱜᱼᱟ ᱜᱟᱞᱢᱟᱨᱟᱣ ᱠᱚ ᱦᱩᱭᱩᱜᱼᱟ ᱟᱹᱰᱤ ᱢᱚᱡᱽ ᱜᱮ ᱵᱩᱡᱷᱟᱹᱜᱼᱟ